ᱢᱚᱬᱮ ᱵᱟᱹᱭᱥᱟᱹᱠᱷ ᱜᱮ ᱟᱨᱮ ᱥᱟᱭ ᱢᱚᱬᱮ ᱥᱚᱦᱤᱛ ᱯᱮ ᱫᱟᱸᱥᱟᱭ ᱜᱮ ᱟᱨᱮ ᱥᱟᱭ ᱢᱚᱬᱮ ᱜᱮᱞ ᱢᱚᱬᱮ ᱥᱚᱦᱤᱛ ᱵᱟᱨᱜᱮᱞ ᱵᱟᱨ ᱯᱷᱟᱹᱜᱩᱱ ᱜᱮᱞ ᱤᱨᱟᱹᱞ ᱥᱟᱭ ᱢᱚᱬᱮ ᱜᱮᱞ ᱛᱩᱨᱩᱭ ᱥᱚᱦᱤᱛ ᱢᱤᱫ ᱜᱮᱞ ᱢᱚᱬᱮ ᱯᱩᱥ ᱵᱟᱨ ᱜᱮᱥᱟᱭ ᱯᱮ ᱥᱚᱦᱤᱛ ᱯᱮ ᱜᱮᱞ ᱥᱚᱨᱦᱟᱭ ᱵᱟᱨ ᱜᱮᱥᱟᱭ ᱵᱟᱨᱜᱮ ᱵᱟᱨ ᱥᱚᱦᱤᱛ